ᱢᱤᱫ ᱫᱤᱱ ᱵᱟᱡᱟᱨᱤᱧ ᱪᱟᱞᱟᱣ ᱞᱮᱱᱟ ᱟᱨ ᱵᱟᱡᱟᱨ ᱠᱷᱚᱱ ᱡᱮᱞᱤᱧ ᱠᱤᱨᱤᱧ ᱟᱹᱜᱩ ᱠᱮᱫᱟ ᱛᱷᱚᱲᱟ ᱟᱫᱚ ᱤᱧ ᱢᱟ ᱩᱛᱩ ᱢᱟ ᱵᱟᱹᱧ ᱵᱟᱲᱟᱭ ᱛᱟᱨ ᱯᱚᱨᱮᱧ ᱦᱩᱫᱤᱥ ᱠᱮᱫᱟ ᱡᱮ ᱤᱧ ᱤᱭᱩ ᱴᱤᱭᱩᱵᱽ ᱠᱷᱚᱡ ᱤᱧ ᱨᱮᱥᱤᱯᱤᱧ ᱧᱮᱞᱟ ᱛᱚ ᱤᱭᱩ ᱴᱤᱭᱩᱵᱽ ᱦᱚᱛᱮ ᱛᱮ ᱢᱤᱫᱴᱮᱱ ᱨᱮᱥᱤᱯᱤᱧ ᱩᱰᱩᱠ ᱠᱮᱫᱟ ᱡᱤᱞ ᱩᱛᱩ ᱨᱮᱥᱤᱯᱤ ᱚᱸᱰᱮᱧ ᱧᱮᱞ ᱠᱮᱫᱟ ᱡᱮ ᱡᱚᱛᱚ ᱨᱚᱠᱚᱢ ᱢᱚᱥᱞᱟ ᱯᱚᱨᱤᱢᱟᱱ ᱢᱚᱛᱚ ᱞᱟᱜᱟᱣ ᱦᱩᱭ ᱠᱟᱛᱮᱫ ᱚᱱᱟ ᱩᱛᱩ ᱫᱚ ᱟᱹᱰᱤ ᱢᱚᱸᱡᱽ ᱦᱩᱭ ᱮᱱᱟ ᱛᱚ ᱤᱧ ᱦᱚᱸ ᱚᱱᱠᱟᱜᱮ ᱥᱚᱵᱽ ᱨᱚᱠᱚᱢ ᱢᱚᱥᱞᱟ ᱞᱟᱜᱟᱣ ᱠᱟᱛᱮᱫ ᱚᱱᱟ ᱡᱤᱞᱤᱧ ᱩᱛᱩ ᱠᱮᱫᱟ ᱟᱨ ᱢᱚᱸᱡᱽ ᱦᱩᱭ ᱮᱱᱟ